ᱵᱤᱨᱵᱷᱩᱢ ᱦᱚᱱᱚᱛ ᱨᱮᱭᱟᱜ ᱠᱤᱪᱷᱩ ᱧᱩᱛᱩᱢᱟᱱ ᱞᱮᱱᱰᱥ ᱢᱟᱨᱠ ᱥᱮ ᱥᱮᱨᱣᱟ ᱟᱱᱟᱜ ᱴᱷᱟᱶ ᱠᱚᱫᱚ ᱦᱩᱭᱩᱜ ᱠᱟᱱᱟ ᱵᱤᱥᱥᱚ ᱵᱷᱟᱨᱚᱛᱤ ᱢᱤᱭᱩᱡᱤᱭᱟᱢ ᱥᱮ ᱵᱤᱥᱥᱚ ᱵᱷᱟᱨᱚᱛᱤ ᱤᱭᱩᱱᱤᱵᱷᱟᱨᱥᱤᱴᱤ ᱵᱤᱥᱥᱚ ᱵᱷᱟᱨᱚᱛᱤ ᱵᱤᱥᱥᱚ ᱵᱤᱫᱽᱫᱟᱞᱚᱭ ᱚᱱᱟ ᱠᱚ ᱟᱨ ᱥᱟᱶᱛᱮ ᱢᱮᱱᱟᱜᱼᱟ ᱥᱟᱱᱛᱤᱱᱤᱠᱮᱛᱚᱱ ᱨᱚᱵᱤᱱᱫᱽᱨᱚᱱᱟᱛᱷ ᱴᱷᱟᱹᱠᱩᱨ ᱚᱱᱟᱯᱮ ᱵᱟᱰᱟᱭ ᱜᱮᱭᱟ ᱥᱟᱱᱛᱤᱱᱤᱠᱮᱛᱚᱱ ᱟᱨ ᱟᱨ ᱢᱮᱱᱟᱜ ᱟᱠᱟᱫᱟ ᱰᱤᱭᱟᱨ ᱯᱟᱨᱠ ᱯᱟᱨᱠ ᱚᱸᱰᱮ ᱫᱚ ᱦᱚᱨᱤᱱ ᱠᱚ ᱛᱟᱦᱮᱱ ᱦᱚᱨᱤᱱ ᱠᱚᱠᱚ ᱧᱟᱢᱚᱜᱼᱟ ᱯᱨᱟᱠᱨᱤᱛᱤᱠ ᱦᱚᱨᱤᱱ ᱚᱸᱰᱮ ᱜᱮᱠᱚ ᱩᱱᱠᱩ ᱫᱚ ᱟᱭᱢᱟ ᱫᱤᱱ ᱠᱷᱚᱱ ᱜᱮ ᱢᱮᱱᱟᱜ ᱠᱚᱣᱟ ᱥᱟᱶᱛᱮ ᱟᱢᱟᱨ ᱠᱩᱴᱤᱨ ᱵᱚᱞᱮ ᱢᱤᱫᱴᱟᱱ ᱡᱟᱭᱜᱟ ᱢᱮᱱᱟᱜ ᱟᱠᱟᱫᱟ ᱟᱢᱟᱨ ᱠᱩᱴᱤᱨ ᱟᱢᱟᱨ ᱠᱩᱴᱤᱨ ᱨᱮ ᱢᱤᱫᱴᱟᱱ ᱯᱟᱨᱠ ᱢᱮᱱᱟᱜ ᱟᱠᱟᱫᱟ ᱚᱱᱟ ᱯᱟᱨᱠ ᱨᱮᱭᱟᱜ ᱧᱩᱛᱩᱢ ᱛᱟᱦᱮᱸ ᱠᱟᱱᱟ ᱟᱢᱟᱨ ᱠᱩᱴᱤᱨ ᱤᱠᱳ ᱴᱩᱨᱤᱡᱚᱢ ᱯᱟᱨᱠ ᱥᱟᱶᱛᱮ ᱢᱮᱱᱟᱜ ᱟᱠᱟᱫᱟ ᱱᱚᱛᱮ ᱯᱨᱟᱱᱛᱤᱠ ᱥᱮᱫ ᱨᱮ ᱢᱤᱫᱴᱟᱝ ᱯᱟᱨᱠ ᱢᱮᱱᱟᱜ ᱟᱠᱟᱫᱟ ᱚᱱᱟ ᱯᱟᱨᱠ ᱨᱮᱭᱟᱜ ᱧᱩᱛᱩᱢ ᱫᱚ ᱦᱳᱭᱳᱜ ᱠᱟᱱᱟ ᱥᱟᱭᱮᱨ ᱵᱤᱛᱷᱤ ᱯᱟᱨᱠ ᱚᱱᱠᱟᱜᱮ ᱟᱨ ᱢᱤᱫᱴᱮᱱ ᱯᱷᱮᱢᱟᱥ ᱡᱟᱭᱜᱟ ᱦᱩᱭᱩᱜ ᱠᱟᱱᱟ ᱚᱱᱟ ᱨᱮᱭᱟᱜ ᱧᱩᱛᱩᱢ ᱫᱚ ᱦᱩᱭᱩᱜ ᱠᱟᱱᱟ ᱠᱷᱳᱭᱟᱭ ᱥᱮ ᱥᱳᱱᱟᱡᱷᱩᱨᱤᱨ ᱦᱟᱴ ᱚᱸᱰᱮ ᱫᱚ ᱥᱩᱱᱤᱵᱟᱨ ᱨᱚᱵᱤᱵᱟᱨ ᱦᱟᱴ ᱦᱩᱭᱩᱜᱼᱟ ᱟᱹᱰᱤ ᱡᱟᱹᱥᱛᱤ ᱦᱚᱲ ᱠᱚ ᱡᱟᱣᱨᱟᱜᱼᱟ ᱫᱮᱥ ᱵᱤᱫᱮᱥ ᱨᱮᱱ ᱦᱚᱲ ᱚᱱᱟ ᱥᱳᱱᱟᱡᱷᱩᱨᱤ ᱦᱟᱴ ᱨᱮᱠᱚ ᱦᱤᱡᱩᱜᱼᱟ ᱚᱸᱰᱮ ᱫᱚ ᱦᱟᱴ ᱠᱚ ᱵᱟᱹᱭᱥᱟᱹᱣᱼᱟ ᱚᱱᱟ ᱦᱟᱴ ᱨᱮᱜᱮ ᱟᱭᱢᱟ ᱦᱚᱲᱟᱜ ᱢᱟᱱᱮ ᱥᱚᱝᱥᱟᱨ ᱪᱟᱞᱟᱜᱼᱟ ᱚᱸᱰᱮ ᱟᱭᱢᱟ ᱨᱚᱠᱚᱢ ᱦᱚᱲ ᱟᱵᱚ ᱥᱟᱱᱛᱟᱲ ᱥᱚᱢᱟᱡᱽ ᱨᱮᱱ ᱦᱚᱲ ᱦᱚᱸ ᱚᱸᱰᱮ ᱟᱭᱢᱟ ᱨᱚᱠᱚᱢ ᱡᱤᱱᱤᱥ ᱠᱚ ᱟᱹᱜᱩᱭ ᱛᱟᱠᱚᱣᱟ ᱟᱨᱠᱚ ᱟᱹᱠᱷᱨᱤᱧ ᱛᱟᱠᱚᱣᱟ